ᱟᱞᱮ ᱱᱚᱶᱟ ᱴᱚᱴᱷᱟ ᱨᱮᱫᱚ ᱟᱰᱤ ᱟᱰᱤ ᱟᱭᱢᱟ ᱨᱮᱸᱜᱮᱡ ᱦᱚᱲ ᱢᱮᱱᱟᱜ ᱞᱮᱭᱟ ᱚᱱᱟᱛᱮ ᱟᱞᱮ ᱫᱚ ᱵᱟᱨᱦᱮ ᱨᱮ ᱯᱨᱟᱭᱵᱷᱮᱴ ᱰᱟᱠᱛᱟᱨ ᱴᱷᱮᱡ ᱫᱚ ᱵᱟᱞᱮ ᱪᱟᱞᱟᱜᱼᱟ ᱥᱮᱵᱟᱞᱮᱱ ᱥᱮᱱ ᱫᱟᱲᱮᱭᱟᱜ ᱠᱟᱱᱟ ᱴᱟᱠᱟᱯᱚᱭᱥᱟ ᱵᱟᱱᱩᱜ ᱛᱮ ᱟᱨ ᱚᱱᱟ ᱞᱟᱜᱤᱫ ᱛᱮ ᱟᱞᱮ ᱴᱚᱞᱟ ᱯᱟᱥᱮᱨᱮ ᱦᱚᱥᱯᱤᱴᱮᱞ ᱢᱮᱱᱟᱜᱼᱟ ᱥᱟᱥᱛᱷᱚ ᱠᱮᱱᱫᱨᱚ ᱡᱟᱦᱟᱸ ᱠᱚ ᱢᱮᱛᱟᱜ ᱠᱟᱱᱟ ᱚᱱᱟ ᱥᱟᱥᱛᱷᱚ ᱠᱮᱱᱫᱨᱚᱨᱮᱜᱮᱟᱞᱮ ᱴᱚᱞᱟ ᱨᱮᱱ ᱦᱚᱲ ᱫᱚ ᱟᱰᱤ ᱢᱚᱸᱡᱽ ᱯᱚᱨᱤᱥᱮᱵᱟ ᱞᱮ ᱧᱟᱢᱮᱫ ᱠᱟᱱᱟ ᱵᱤᱱᱟᱹ ᱯᱚᱭᱥᱟᱛᱮ ᱟᱨ ᱨᱩᱣᱟᱹ ᱞᱮᱱ ᱠᱷᱟᱱ ᱜᱮ ᱜᱤᱫᱽᱨᱟᱹ ᱠᱚ ᱥᱮ ᱜᱚᱜᱚ ᱵᱟᱵᱟ ᱥᱮ ᱜᱚᱨᱵᱷᱚᱵᱚᱛᱤ ᱜᱚᱜᱚ ᱦᱚᱲ ᱠᱚᱦᱚᱸ ᱟᱰᱤ ᱟᱭᱢᱟ ᱯᱚᱨᱤᱥᱮᱵᱟ ᱠᱚ ᱧᱟᱢᱮᱫ ᱠᱟᱱᱟ ᱡᱮᱢᱚᱱᱜᱚᱨᱵᱷᱚᱵᱚᱛᱤ ᱜᱚᱜᱚ ᱦᱚᱲ ᱫᱚ ᱰᱮᱞᱤᱵᱷᱟᱨᱤ ᱥᱳᱢᱳᱭ ᱦᱚᱥᱯᱤᱴᱮᱞ ᱠᱷᱚᱱ ᱜᱟᱰᱤ ᱯᱷᱳᱱ ᱠᱟᱛᱮᱫ ᱴᱚᱞᱟ ᱴᱚᱞᱟ ᱛᱮᱠᱚ ᱟᱜᱩᱭᱮᱫ ᱠᱟᱱᱟ ᱚᱱᱟ ᱜᱟᱰᱤᱛᱮᱜᱮ ᱦᱚᱥᱯᱤᱴᱮᱞ ᱠᱚᱨᱮ ᱵᱷᱚᱨᱛᱤ ᱦᱳᱭᱳᱜ ᱠᱟᱱᱟ ᱥᱮ ᱟᱰᱤ ᱢᱚᱸᱡᱽ ᱛᱮ ᱩᱱᱠᱩ ᱰᱮᱞᱤᱵᱷᱟᱨᱤ ᱠᱚ ᱦᱳᱭᱳᱜ ᱠᱟᱱᱟ ᱟᱨ ᱜᱤᱫᱽᱨᱟᱹ ᱠᱚᱦᱚᱸ ᱟᱰᱤ ᱢᱚᱸᱡᱽ ᱦᱚᱸᱥᱯᱤᱴᱮᱞ ᱨᱮᱜᱮ ᱮᱢᱩᱱᱟᱭᱡᱮᱥᱮᱱ ᱠᱚ ᱧᱟᱢᱮᱫ ᱠᱟᱱᱟ ᱟᱰᱤ ᱫᱤᱱ ᱠᱷᱚᱱ ᱫᱚ ᱵᱮᱥ ᱯᱚᱨᱤᱥᱮᱵᱟ ᱜᱮ ᱢᱚᱸᱡᱽ ᱢᱮᱱᱟᱜ ᱜᱮᱭᱟ ᱟᱨ ᱰᱟᱠᱛᱟᱨ ᱠᱚᱦᱚᱸ ᱥᱮ ᱵᱮᱰ ᱠᱚᱦᱚᱸ ᱟᱭᱢᱟ ᱜᱮ ᱱᱮᱛᱟᱨᱫᱚ ᱥᱟᱸᱜᱮ ᱟᱠᱟᱱᱟ ᱠᱚ ᱥᱮ ᱵᱮᱰ ᱠᱚ ᱦᱚᱸ ᱢᱮᱱᱟᱜ ᱜᱮᱭᱟ ᱱᱟᱨᱥ ᱠᱚᱦᱚᱸ ᱮᱠᱷᱚᱱ ᱫᱚ ᱟᱰᱤ ᱢᱚᱸᱡᱽ ᱜᱮ ᱟᱞᱮ ᱫᱚ ᱦᱚᱸᱥ ᱯᱤᱴᱟᱞ ᱨᱮᱜᱮ ᱯᱚᱨᱤᱥᱮᱵᱟ ᱞᱮ ᱧᱟᱢᱮᱫ ᱠᱟᱱᱟ ᱟᱨ ᱴᱟᱠᱟᱯᱚᱭᱥᱟ ᱦᱚᱸ ᱵᱟᱝ ᱞᱟᱜᱟᱜ ᱠᱟᱱᱟ ᱚᱱᱟ ᱠᱷᱟᱛᱤᱨ ᱛᱮᱜᱮ ᱟᱞᱮ ᱫᱚ ᱟᱰᱤ ᱢᱚᱸᱡᱽ ᱜᱮ ᱮᱠᱷᱚᱱ ᱫᱚ ᱯᱚᱨᱤᱥᱮᱵᱟ ᱫᱚᱞᱮ ᱧᱟᱢᱮᱫ ᱠᱟᱱᱟ